ᱦᱮᱸ ᱦᱮᱞᱳ ᱦᱮᱸ ᱚ ᱯᱚᱥᱪᱤᱢ ᱵᱟᱝᱞᱟ ᱨᱮᱱ ᱦᱚᱲ ᱪᱮᱫᱟᱜ ᱵᱟᱭᱨᱮ ᱠᱚ ᱪᱟᱞᱟᱜ ᱠᱟᱱᱟ ᱵᱟᱝ ᱢᱟᱱᱮ ᱯᱚᱥᱪᱤᱢ ᱵᱟᱝᱞᱟ ᱨᱮᱫᱚ ᱱᱤᱭᱟᱹ ᱠᱷᱟᱹᱛᱤᱨ ᱠᱚ ᱪᱟᱞᱟᱜ ᱠᱟᱱᱟ ᱱᱚᱛᱮ ᱨᱮᱱ ᱦᱚᱲ ᱫᱚ ᱢᱟᱱᱮ ᱯᱚᱥᱪᱤᱢ ᱵᱟᱝᱞᱟ ᱨᱮᱫᱚ ᱩᱱᱟᱹᱜ ᱢᱟᱱᱮ ᱯᱷᱮᱠᱴᱨᱤ ᱵᱟᱹᱱᱩᱜᱼᱟ ᱞᱟᱹᱴᱩᱣᱟᱹᱜ ᱡᱮᱢᱚᱱ ᱯᱚᱭᱥᱟ ᱨᱚᱡᱜᱟᱨ ᱞᱮᱠᱟ ᱤᱱᱠᱟᱹ ᱫᱚ ᱯᱷᱮᱠᱴᱨᱤ ᱜᱮ ᱵᱟᱹᱱᱩᱜᱼᱟ ᱚᱱᱟ ᱛᱮ ᱵᱟᱹᱭᱨᱮ ᱠᱚ ᱪᱟᱞᱟᱜᱼᱟ ᱟᱨ ᱪᱟᱞᱟᱜ ᱟᱠᱚ ᱵᱟᱭᱨᱮ ᱡᱮᱢᱚᱱ ᱦᱟᱱᱟ ᱪᱟᱞᱟᱜ ᱟᱠᱚ ᱵᱩᱢᱵᱟᱭ ᱛᱟᱯᱚᱨᱮ ᱟᱱᱫᱷᱟᱨᱟ ᱤᱱᱟᱹ ᱠᱚᱨᱮ ᱠᱚ ᱪᱟᱞᱟᱜᱼᱟ ᱟᱨ ᱥᱮᱱ ᱵᱟᱲᱟ ᱟᱠᱟᱱ ᱜᱮᱭᱟ ᱠᱚ ᱪᱮᱱᱱᱟᱭ ᱠᱚᱨᱮ ᱠᱚ ᱥᱮᱱ ᱵᱟᱲᱟ ᱦᱟᱠᱟᱱ ᱠᱚᱜᱮ ᱥᱮᱱ ᱵᱟᱲᱟ ᱟᱠᱟᱱ ᱜᱮᱭᱟ ᱠᱚ ᱟᱞᱮ ᱠᱚᱨᱮᱱ ᱫᱚ ᱢᱟᱱᱮ ᱢᱚᱱᱮ ᱠᱟᱜ ᱢᱮ ᱯᱨᱟᱭ ᱜᱮᱠᱚ ᱪᱟᱞᱟᱜᱼᱟ ᱪᱤᱠᱟᱹᱛᱮ ᱢᱟᱱᱮ ᱱᱚᱸᱰᱮ ᱫᱚ ᱯᱷᱮᱠᱴᱨᱤ ᱦᱚᱸ ᱵᱟᱹᱱᱩᱜ ᱟᱥᱮ ᱤᱱᱠᱟᱹ ᱢᱟᱱᱮ ᱪᱮᱫ ᱛᱮᱢ ᱨᱚᱡᱜᱟᱨᱟ ᱢᱟᱱᱮ ᱵᱟᱢ ᱨᱚᱡᱜᱟᱨ ᱞᱮᱠᱷᱟᱱ ᱫᱚ ᱦᱮᱸ ᱚᱱᱮ ᱵᱟᱢ ᱨᱚᱡᱜᱟᱨ ᱞᱮᱠᱷᱟᱱ ᱫᱚ ᱪᱮᱫ ᱮᱢ ᱡᱚᱢᱟ ᱦᱮᱸ ᱥᱮ ᱚᱱᱟ ᱛᱮ ᱢᱟᱱᱮ ᱵᱟᱤᱨᱮ ᱠᱚ ᱪᱟᱞᱟᱜᱼᱟ ᱡᱚᱛᱚ ᱦᱟᱱᱛᱮ ᱜᱮᱠᱚ ᱪᱟᱞᱟᱜᱼᱟ ᱱᱚᱰᱮ ᱫᱚ ᱨᱚᱡᱜᱟᱨ ᱞᱮᱠᱟᱱᱟᱜ ᱡᱤᱱᱤᱥ ᱵᱟᱹᱱᱩᱜ ᱟᱥᱮ ᱤᱱᱠᱟᱹ ᱥᱩᱵᱤᱫᱟ ᱚᱱᱟ ᱛᱮ ᱡᱚᱛᱚ ᱠᱚ ᱦᱟᱱᱛᱮ ᱜᱮᱠᱚ ᱪᱟᱞᱟᱜᱼᱟ ᱦᱮᱸ ᱚᱱᱟᱛᱮ ᱡᱚᱛᱚ ᱠᱚ ᱦᱟᱱᱛᱮ ᱜᱮᱠᱚ ᱪᱟᱞᱟᱜᱼᱟ ᱥᱟᱺᱜᱤᱧ ᱥᱮᱫ ᱜᱮ ᱢᱟᱱᱮ ᱯᱨᱟᱭ ᱟᱞᱮ ᱟᱛᱳ ᱨᱮᱱ ᱦᱟᱱᱛᱮ ᱜᱮᱠᱚ ᱪᱟᱞᱟᱜᱼᱟ ᱦᱚᱸ ᱚᱱᱟᱛᱮ ᱦᱮᱸ ᱱᱚᱣᱟ ᱠᱚᱨᱮ ᱫᱚ ᱠᱟᱹᱢᱤ ᱢᱟᱱᱮ ᱵᱟᱹᱱᱩᱜ ᱜᱮᱭᱟ ᱢᱚᱱᱮ ᱠᱟᱜ ᱢᱮ ᱦᱮᱸ ᱦᱮᱸ ᱚᱱᱟ ᱦᱮᱸ ᱚᱱᱟᱛᱮ ᱯᱨᱟᱭ ᱜᱮ ᱪᱟᱞᱟᱜ ᱟᱞᱮ ᱵᱟᱭᱨᱮ ᱦᱮᱸ ᱴᱟᱠᱟ ᱤᱱᱠᱟᱢ ᱞᱟᱹᱜᱤᱫᱛᱮ ᱢᱟᱱᱮ ᱪᱟᱥᱵᱟᱥ ᱦᱚᱸ ᱵᱟᱹᱱᱩᱜ ᱟᱥᱮ ᱤᱱᱠᱟᱹ ᱫᱚ ᱚᱱᱟᱛᱮ ᱡᱚᱛᱚ ᱠᱚ ᱠᱟᱹᱢᱤ ᱜᱮᱠᱚ ᱪᱟᱞᱟᱜᱼᱟ ᱢᱟᱱᱮ ᱟᱞᱮ ᱟᱛᱩ ᱨᱮᱱ ᱯᱮᱨᱟᱭ ᱜᱮᱠᱚ ᱪᱟᱞᱟᱜᱼᱟ ᱥᱟᱺᱜᱤᱧ ᱥᱮᱡ ᱜᱮ ᱦᱮᱸ ᱦᱮᱸ